ᱫᱟᱜ ᱵᱮᱜᱚᱨ ᱫᱚ ᱪᱮᱫ ᱦᱚᱸ ᱵᱟᱝ ᱦᱩᱭᱩᱜ ᱜᱮᱭᱟ ᱪᱟᱥ ᱦᱚᱸ ᱵᱟᱝ ᱦᱩᱭᱩᱜᱼᱟ ᱫᱟᱜ ᱵᱟᱢ ᱧᱩ ᱞᱮᱠᱷᱟᱱ ᱵᱟᱧᱪᱟᱣ ᱵᱟᱢ ᱛᱟᱦᱮᱸᱱᱟ ᱡᱚᱛᱚ ᱠᱩᱜᱤ ᱡᱟ ᱡᱤᱵᱽ ᱡᱤᱭᱟᱹᱞᱤ ᱠᱚ ᱢᱮᱱᱟᱜ ᱠᱚᱣᱟ ᱟᱵᱚ ᱦᱚᱲ ᱠᱚ ᱡᱚᱛᱚ ᱨᱮᱜᱮ ᱫᱟᱜ ᱫᱚ ᱮᱠᱟᱞ ᱞᱟᱹᱠᱛᱤ ᱜᱮᱭᱟ ᱚᱱᱟᱛᱮ ᱫᱟᱜ ᱫᱚ ᱦᱩᱭᱩᱜ ᱠᱟᱱᱟ ᱟᱵᱚᱭᱟᱜ ᱡᱤᱵᱚᱱ